ᱢᱮᱱᱫᱟᱹᱧ ᱟᱯᱮ ᱛᱚ ᱟᱭᱢᱟ ᱫᱤᱥᱚᱢ ᱨᱮ ᱟᱢ ᱫᱚ ᱪᱟᱹᱥᱤ ᱠᱟᱱᱟᱢ ᱛᱚ ᱪᱮᱫ ᱞᱮᱠᱟ ᱢᱮᱱᱟᱜ ᱯᱮᱭᱟ ᱫᱤᱥᱚᱢ ᱨᱮ ᱪᱮᱫ ᱞᱮᱠᱟ ᱪᱟᱥ ᱠᱚ ᱦᱩᱭᱩᱜ ᱠᱟᱱᱟ

ᱟᱨ ᱱᱤᱭᱟᱹ ᱫᱚᱢ ᱫᱚ ᱪᱮᱫ ᱠᱚ ᱯᱷᱚᱥᱚᱞ ᱠᱚ ᱪᱟᱥ ᱦᱩᱭ ᱞᱮᱱᱟ

ᱚᱸᱻ ᱟᱞᱩ ᱵᱮᱥ ᱪᱮᱫ ᱞᱮᱠᱟ ᱫᱟᱢ ᱛᱮᱢ ᱟᱠᱷᱨᱤᱧ ᱠᱮᱫᱟ ᱱᱤᱭᱟᱹ ᱯᱷᱚᱥᱚᱞ ᱠᱚ

ᱵᱟᱝ ᱚᱱᱟᱠᱚ ᱥᱚᱢᱢᱚᱱᱫᱷᱮ ᱡᱮᱴᱩᱠᱩ ᱵᱟᱰᱟᱭ ᱨᱮᱭᱟᱜ ᱛᱟᱦᱮᱸ ᱠᱟᱱᱟ ᱢᱟᱱᱮ ᱡᱚᱛᱚ ᱛᱚ ᱵᱟᱹᱧ ᱵᱟᱲᱟᱭ ᱠᱟᱱ ᱛᱟᱦᱮᱱ ᱚᱱᱟᱛᱮ ᱟᱢ ᱫᱚ ᱪᱟᱥᱤ ᱠᱟᱱᱟᱢ ᱦᱚᱭᱛᱚ ᱚᱱᱟ ᱠᱷᱟᱹᱛᱤᱨ ᱛᱮ ᱟᱢ ᱴᱷᱮᱡ ᱠᱷᱚᱡ ᱮᱠᱴᱩ ᱵᱟᱰᱟᱭ ᱨᱮᱱᱟᱜ ᱤᱧ ᱠᱷᱚᱡᱽ ᱠᱟᱱᱟ ᱚᱻ